ᱱᱚᱣᱟ ᱯᱚᱱᱚᱛ ᱨᱮᱱᱟᱜ ᱢᱤᱰᱤᱭᱟ ᱡᱟᱦᱟᱸ ᱞᱮᱠᱟᱛᱮ ᱢᱤᱰᱤᱭᱟ ᱪᱮᱛᱟᱱ ᱨᱮ ᱠᱟᱹᱢᱤ ᱪᱟᱠᱨᱤ ᱦᱩᱭᱩᱜ ᱠᱟᱱ ᱠᱟᱣᱰᱤ ᱟᱹᱨᱤ ᱵᱟᱝᱠᱷᱟᱱ ᱡᱟᱦᱟᱸ ᱠᱤ ᱱᱚᱣᱟ ᱢᱤᱰᱤᱭᱟ ᱯᱟᱦᱴᱟ ᱠᱷᱚᱱ ᱫᱚ ᱚᱞ ᱯᱟᱲᱦᱟᱣ ᱛᱮ ᱟᱨ ᱵᱟᱝᱠᱷᱟᱱ ᱮᱱᱮᱡ ᱥᱮᱨᱮᱧ ᱟᱵᱚᱣᱟᱜ ᱠᱟᱞᱪᱟᱨ ᱦᱤᱥᱟᱹᱵᱽ ᱛᱮ ᱚᱸᱰᱮ ᱠᱚ ᱛᱟᱦᱮᱸ ᱦᱚᱸᱠᱚ ᱤᱫᱤ ᱠᱚᱜᱮᱭᱟ ᱟᱹᱵᱤᱱᱟᱜ ᱡᱟᱦᱟᱸ ᱛᱤᱱᱟᱹᱜ ᱡᱟᱦᱟᱱᱟᱜ ᱜᱮ ᱟᱵᱤᱱᱟᱜ ᱱᱤᱡᱮᱨᱟᱜ ᱴᱮᱞᱮᱱᱴ ᱢᱮᱱᱟᱜᱼᱟ ᱚᱱᱟ ᱦᱤᱥᱟᱹᱵᱽ ᱛᱮ ᱠᱚ ᱚᱸᱰᱮ ᱵᱤᱱ ᱥᱮᱞᱮᱫ ᱫᱟᱲᱮᱭᱟᱜᱼᱟ ᱟᱹᱵᱤᱱ ᱡᱟᱦᱟᱸᱜᱮ ᱱᱟᱜ ᱱᱚᱣᱟ ᱠᱟᱣᱰᱤ ᱟᱠᱟᱨᱛᱮ ᱡᱮ ᱚᱱᱟ ᱨᱮᱦᱚᱸ ᱟᱵᱤᱱ ᱵᱤᱱ ᱥᱮᱞᱮᱫ ᱫᱟᱲᱮᱭᱟᱜᱼᱟ ᱡᱟᱦᱟᱸ ᱞᱮᱠᱟᱛᱮ ᱟᱹᱵᱤᱱ ᱱᱚᱰᱮ ᱠᱚ ᱵᱟᱪᱷᱚᱱ ᱵᱮᱱᱟ ᱟᱨ ᱡᱟᱦᱟᱸ ᱱᱟᱦᱟᱜ ᱠᱚ ᱢᱟᱨᱟᱝ ᱢᱟᱨᱟᱝ ᱢᱚᱱᱛᱨᱤ ᱮᱢᱟᱱ ᱞᱮᱠᱟᱱᱛᱮ ᱱᱩᱠᱩ ᱯᱟᱦᱴᱟ ᱠᱷᱚᱱ ᱦᱚᱸ ᱜᱚᱲᱚ ᱥᱚᱯᱚᱦᱚᱫ ᱢᱮᱱᱟᱜ ᱜᱮ ᱦᱤᱥᱟᱹᱵᱽ ᱛᱮ ᱟᱹᱵᱤᱱ ᱚᱱᱟ ᱤᱭᱟᱹ ᱨᱮᱵᱮᱱ ᱥᱮᱱ ᱫᱟᱲᱮᱭᱟᱜ ᱢᱟ ᱟᱨ ᱱᱚᱣᱟ ᱪᱟᱹᱠᱨᱤ ᱵᱟᱵᱚᱛ ᱛᱮ ᱱᱚᱣᱟ ᱨᱮᱵᱮᱱ ᱥᱮᱞᱮᱫ ᱫᱟᱲᱮᱭᱟᱜᱼᱟ ᱡᱟᱦᱟᱸ ᱦᱤᱸᱥᱟᱵᱽᱛᱮ ᱟᱹᱵᱤᱱ ᱮᱱᱮᱡ ᱥᱮᱨᱮᱧ ᱠᱷᱮᱞ ᱠᱩᱫᱽᱨᱟᱹ ᱦᱚᱸ ᱢᱮᱱᱟᱜ ᱛᱟᱹᱵᱤᱱᱟ ᱢᱤᱫ ᱨᱚᱲ ᱟᱲᱟᱝ ᱨᱮᱦᱚᱸ ᱵᱤᱱ ᱤᱭᱟᱹ ᱫᱟᱲᱮᱭᱟᱜᱼᱟ ᱚᱱᱟ ᱥᱟᱶᱛᱮ ᱢᱤᱰᱤᱭᱟ ᱨᱮ ᱥᱮᱞᱮᱫ ᱫᱚ ᱞᱟᱹᱜᱤᱫ ᱟᱲᱟᱝ ᱨᱚᱲ ᱟᱨ ᱦᱩᱸᱥᱤᱭᱟᱹᱨ ᱛᱟᱦᱮᱸ ᱫᱚᱨᱠᱟᱨ ᱠᱟᱱᱟ ᱦᱤᱥᱟᱹᱵᱽᱛᱮ ᱱᱚᱰᱮ ᱵᱤᱱ ᱥᱮᱞᱮᱫ ᱫᱟᱲᱮᱭᱟᱜᱼᱟ ᱦᱚᱨ ᱫᱚ ᱱᱮᱜᱼᱮ ᱱᱤᱭᱟᱹ ᱠᱚᱜᱮ ᱢᱮᱱᱟᱜᱼᱟ ᱢᱮᱱᱛᱮ ᱟᱹᱞᱤᱧ ᱞᱤᱧ ᱩᱭᱟᱹᱨᱮᱜᱼᱟ